ᱦᱮᱞᱳ ᱦᱮᱸ ᱛᱚ ᱟᱢ ᱟᱪᱪᱷᱟ ᱛᱚ ᱠᱟᱹᱢᱤ ᱢᱟᱢ ᱠᱟᱹᱢᱤ ᱜᱮ ᱠᱚᱭᱮᱠᱴᱤ ᱱᱤᱭᱚᱢ ᱢᱮᱱᱟᱜᱼᱟ ᱟᱨᱠᱤ ᱚᱱᱟ ᱠᱚ ᱱᱤᱭᱚᱢ ᱞᱮᱠᱟ ᱪᱟᱞᱟᱜ ᱦᱩᱭᱩᱜᱼᱟ ᱢᱟᱱᱮ ᱯᱷᱳᱱ ᱡᱟᱹᱥᱛᱤ ᱵᱟᱝ ᱤᱭᱩᱥ ᱦᱩᱭᱩᱜᱼᱟ ᱢᱟᱱᱮ ᱤᱭᱩᱥ ᱦᱩᱭᱩᱜ ᱜᱮᱭᱟ ᱛᱚ ᱠᱚᱢ ᱜᱮ ᱤᱱᱟᱹᱜ ᱡᱟᱹᱥᱛᱤ ᱫᱚ ᱵᱟᱝ ᱡᱮᱢᱚᱱ ᱫᱷᱚᱨᱮ ᱱᱟᱣ ᱠᱟᱥᱴᱚᱢᱟᱨ ᱡᱚᱠᱷᱚᱱ ᱠᱚ ᱦᱤᱡᱩᱜᱼᱟ ᱛᱚᱠᱷᱚᱱ ᱢᱟᱱᱮ ᱩᱱᱠᱩ ᱠᱟᱥᱴᱚᱢᱟᱨ ᱮᱢᱟᱣᱟᱠᱚ ᱦᱩᱭᱩᱜᱼᱟ ᱟᱨ ᱢᱟᱱᱮ ᱫᱷᱟᱨ ᱵᱟᱹᱠᱤ ᱫᱚ ᱵᱟᱝ ᱪᱟᱞᱟᱜᱼᱟ ᱫᱷᱟᱨ ᱵᱟᱹᱠᱤ ᱠᱚ ᱠᱷᱚᱡᱚᱜᱼᱟ ᱛᱚ ᱵᱟᱝ ᱵᱟᱝ ᱮᱢᱟᱣᱟᱠᱚ ᱦᱩᱭᱩᱜᱼᱟ ᱫᱷᱟᱨ ᱵᱟᱹᱠᱤ ᱫᱚ ᱟᱨ ᱚᱠᱚᱭ ᱠᱚᱫᱚ ᱢᱟᱱᱮ ᱦᱮᱹᱞᱢᱮ ᱴ ᱠᱚ ᱵᱤᱱᱟᱹ ᱦᱚᱨᱚᱜ ᱠᱟᱛᱮ ᱠᱚ ᱦᱤᱡᱩᱜ ᱟᱠᱚ ᱩᱱᱠᱩ ᱦᱚᱸ ᱵᱟᱝ ᱮᱢᱟᱣᱟᱠᱚ ᱦᱩᱭᱩᱜᱼᱟ ᱟᱨ ᱢᱟᱱᱮ ᱵᱤᱲᱤ ᱥᱤᱠᱨᱮᱹᱴ ᱢᱟᱱᱮ ᱚᱠᱟ ᱱᱮᱥᱟ ᱡᱤᱱᱤᱥ ᱠᱚᱫᱚ ᱵᱟᱝ ᱪᱟᱞᱟᱜᱼᱟ ᱟᱨᱠᱤ ᱞᱟᱜᱟᱣ ᱫᱚ ᱢᱟᱱᱮ ᱦᱮᱸ ᱞᱟᱜᱟᱜᱼᱟ ᱡᱚᱛᱚ ᱜᱮ ᱟᱢᱟᱜ ᱪᱮᱫ ᱠᱚ ᱰᱚᱠᱩᱢᱮᱱᱥ ᱦᱮᱱᱟᱜ ᱛᱟᱢᱟ ᱚᱱᱟ ᱡᱚᱛᱚᱢ ᱟᱹᱜᱩᱭᱟ ᱟᱨ ᱚᱸᱰᱮ ᱪᱮᱫ ᱠᱚ ᱞᱟᱜᱟᱜᱼᱟ ᱱᱟᱦᱟᱜ ᱚᱱᱟ ᱠᱚ ᱢᱟᱱᱮ ᱦᱟᱛ ᱦᱩᱭᱩᱜᱼᱟ ᱚᱱᱠᱟ ᱮᱪ ᱮᱥ ᱯᱟᱥ ᱰᱤᱣᱩᱴᱤ ᱰᱤᱣᱩᱴᱤ ᱫᱚ ᱫᱷᱚᱨᱮᱱᱟᱣ ᱚᱱᱠᱟ ᱥᱚᱠᱟᱞ ᱪᱷᱚᱴᱟ ᱠᱷᱚᱱ ᱪᱷᱚᱴᱟ ᱠᱷᱚᱱ ᱥᱚᱠᱟᱞ ᱪᱷᱚᱴᱟ ᱠᱷᱚᱱ ᱤᱭᱟᱹ ᱧᱤᱫᱟᱹ ᱚᱱᱠᱟ ᱟᱴᱼᱴᱟ ᱥᱟᱲᱮ ᱟᱴᱼᱴᱟ ᱚ ᱟᱪᱪᱷᱟ ᱴᱷᱤᱠ ᱜᱮᱭᱟ ᱱᱟᱭᱤᱴ ᱰᱤᱣᱩᱴᱤ ᱵᱟᱝ ᱠᱷᱟᱱ ᱵᱟᱝ ᱥᱮᱞᱟᱨᱤ ᱢᱟ ᱟᱞᱮ ᱢᱟ ᱚᱱᱟᱠᱟ ᱯᱚᱸᱫᱽᱨᱚ ᱥᱳᱞᱳ ᱞᱮ ᱮᱢᱟ ᱵᱟᱲᱟᱣᱟᱠᱚ ᱠᱟᱱᱟ ᱠᱩᱲᱤ ᱜᱟᱱ ᱟᱞᱮ ᱫᱚ ᱱᱚᱸᱰᱮ ᱫᱚ ᱡᱚᱛᱚ ᱦᱚᱲ ᱚᱱᱠᱟ ᱞᱮ ᱮᱢᱟᱣᱟᱠᱚ ᱠᱟᱱᱟ ᱛᱚ ᱡᱚᱠᱷᱚᱱᱮᱢ ᱢᱮᱱᱫᱟ ᱛᱟᱦᱚᱞᱮ ᱴᱷᱤᱠ ᱜᱮᱭᱟ ᱦᱮᱸ ᱱᱚᱸᱰᱮ ᱪᱮᱫ ᱠᱚ ᱤᱭᱟᱹ ᱢᱟᱱᱮ ᱪᱟᱞᱟᱜ ᱦᱩᱭᱩᱜᱼᱟ ᱚᱱᱠᱟ ᱜᱮ ᱱᱤᱭᱚᱢ ᱞᱮᱠᱟ ᱪᱟᱞᱟᱜ ᱦᱩᱭᱩᱜᱼᱟ ᱚ ᱟᱪᱪᱷᱟ ᱴᱷᱤᱠ ᱜᱮᱭᱟ ᱡᱚᱠᱷᱚᱱᱮᱢ ᱢᱮᱱᱫᱟ ᱠᱩᱲᱤ ᱠᱷᱟᱱ ᱠᱩᱲᱤ ᱜᱮ ᱟᱢ ᱛᱤᱥ ᱦᱤᱡᱩᱜᱼᱮᱢ ᱢᱮᱱᱟ ᱢᱟᱱᱮ ᱥᱚᱯᱛᱟᱦᱚ ᱨᱮ ᱢᱟᱱᱮ ᱫᱤᱱᱟᱹᱢ ᱦᱤᱞᱳᱜ ᱜᱮ ᱮᱱᱛᱮᱫ ᱠᱷᱩᱞᱟᱹᱣ ᱢᱟ ᱛᱟᱦᱮᱱ ᱛᱚ ᱡᱩᱫᱤᱢ ᱢᱮᱱ ᱠᱷᱟᱱ ᱜᱟᱯᱟ ᱦᱟᱸ ᱦᱮᱸ ᱫᱤᱱᱚᱢ ᱦᱤᱞᱳᱜ ᱜᱮ ᱪᱷᱩᱴᱤ ᱫᱚ ᱵᱟᱹᱱᱩᱜᱼᱟ ᱡᱩᱫᱤ ᱟᱢ ᱚᱥᱩᱵᱤᱫᱟᱢ ᱛᱟᱦᱮᱱ ᱠᱷᱟᱱ ᱥᱮ ᱡᱟᱦᱟᱱᱟᱜ ᱯᱚᱨᱚᱵᱽᱞᱮᱢ ᱛᱟᱦᱮᱱ ᱛᱟᱦᱮᱱ ᱛᱟᱢ ᱠᱷᱟᱱ ᱚᱲᱟᱜ ᱨᱮ ᱛᱟᱦᱚᱞᱮ ᱚᱱᱟ ᱞᱟᱹᱭ ᱠᱟᱛᱮᱫ ᱪᱷᱩᱴᱤᱢ ᱦᱟᱛ ᱫᱟᱲᱮᱭᱟᱜᱼᱟ ᱛᱚ ᱡᱚᱠᱷᱚᱱ ᱡᱚᱭᱮᱱᱴ ᱞᱮᱠᱷᱟᱱ ᱫᱚᱢ ᱛᱟᱦᱚᱞᱮ ᱦᱤᱡᱩᱜᱚᱜ ᱢᱮ ᱜᱟᱯᱟ ᱜᱮ ᱦᱮᱸ ᱰᱚᱠᱩᱢᱮᱱᱥ ᱟᱹᱜᱩᱭ ᱢᱮ ᱟᱨ ᱦᱤᱡᱩᱜᱚᱜ ᱢᱮ ᱴᱷᱤᱠ ᱦᱮᱸ ᱴᱷᱤᱠ ᱜᱮᱭᱟ